ᱟᱹᱭᱩᱨᱵᱮᱫᱽ ᱟᱨ ᱦᱚᱢᱤᱭᱚᱯᱮᱛᱷᱤ ᱨᱟᱱ ᱨᱮᱭᱟᱜ ᱯᱷᱮᱰᱟᱛ ᱵᱟᱨᱮ ᱛᱮ ᱪᱮᱸᱜᱷᱟᱣ ᱫᱚ ᱪᱮᱸᱜᱷᱟᱣ ᱜᱮᱭᱟ ᱟᱹᱭᱩᱨᱵᱮᱫᱽ ᱫᱚ ᱥᱤᱠᱲᱟ ᱵᱟᱠᱲᱟ ᱨᱟᱱ ᱠᱟᱱᱟ ᱚᱱᱟ ᱫᱚ ᱪᱮᱫ ᱪᱮᱫ ᱨᱩᱣᱟᱹ ᱠᱚᱨᱮ ᱚᱱᱟ ᱠᱚ ᱨᱮᱱᱟᱜ ᱥᱤᱠᱲᱟ ᱵᱟᱠᱲᱟ ᱠᱚ ᱨᱤᱫ ᱠᱟᱛᱮ ᱠᱚ ᱫᱚᱦᱟ ᱠᱟᱜᱼᱟ ᱚᱱᱟ ᱠᱚ ᱨᱩᱣᱟᱹ ᱞᱮᱱ ᱠᱷᱟᱱ ᱚᱱᱟ ᱥᱤᱠᱲᱟ ᱵᱟᱠᱲᱟ ᱜᱮ ᱠᱚ ᱡᱚᱢᱟ ᱚᱱᱟ ᱨᱩᱣᱟᱹ ᱨᱮᱫᱚ ᱟᱨ ᱦᱚᱢᱤᱭᱚᱯᱮᱛᱷᱤ ᱨᱮᱫᱚ ᱚᱱᱟ ᱚᱱᱟ ᱦᱚᱸ ᱚᱱᱟ ᱚᱱᱟ ᱦᱚᱸ ᱚᱱᱠᱟᱱ ᱞᱮᱠᱮᱴ ᱡᱟᱹᱛᱤ ᱠᱟᱱᱟ ᱚᱱᱟ ᱜᱮ ᱫᱟᱜ ᱞᱮᱠᱟᱱᱟᱜ ᱜᱮ ᱚᱱᱟ ᱦᱚᱸ ᱨᱩᱣᱟᱹ ᱞᱮᱱ ᱠᱷᱟᱱ ᱚᱱᱟ ᱞᱚᱠᱮᱴ ᱠᱟᱹᱴᱤᱡ ᱨᱟᱱ ᱜᱩᱲᱭᱩ ᱨᱮ ᱜᱮ ᱠᱚ

ᱚᱱᱟ ᱜᱮ ᱱᱚᱣᱟ ᱨᱩᱣᱟᱹ ᱠᱚ ᱨᱮ ᱪᱮᱫ ᱪᱮᱫ ᱨᱩᱣᱟᱹ ᱠᱚ ᱨᱮ ᱚᱱᱠᱟᱱ ᱞᱮᱠᱩᱣᱮᱴ ᱠᱚ ᱫᱩᱞ ᱟᱠᱚ ᱛᱮ ᱚᱱᱟ ᱜᱮ ᱠᱚ ᱡᱚᱢᱟ ᱟᱨ ᱦᱟᱥᱯᱟᱛᱟᱞ ᱧᱮᱞ ᱛᱟᱭᱚᱢ ᱡᱩᱫᱤ ᱵᱟᱢ ᱵᱟᱹᱧ ᱵᱷᱟᱜᱮᱜᱼᱟ ᱦᱟᱥᱯᱟᱛᱟᱞ ᱨᱮ ᱡᱮᱢᱚᱱ ᱡᱚᱱᱰᱤᱥ ᱠᱚ ᱫᱷᱟᱹᱛᱩ ᱠᱚ ᱚᱱᱠᱟᱱᱟᱜ ᱟᱭᱢᱟ ᱨᱳᱜᱽ ᱠᱚᱜᱮ ᱚᱱᱟᱠᱚᱫᱚ ᱟᱹᱭᱩᱨᱵᱮᱫᱽ ᱛᱮᱜᱮ ᱪᱟᱵᱟᱜᱼᱟ ᱪᱤᱠᱟᱹ ᱵᱟᱠᱟ ᱨᱟᱱ ᱚᱱᱟᱛᱮ ᱟᱹᱭᱩᱨᱵᱮᱫᱽ ᱫᱚᱹᱧ ᱠᱩᱥᱤᱭᱟᱜᱼᱟ